ᱱᱚᱣᱟ ᱠᱤ ᱵᱟᱠᱩᱲᱟ ᱠᱟᱱᱟ ᱠᱳᱞᱠᱟᱛᱟ ᱠᱷᱚᱱᱟᱜ ᱞᱤᱧ ᱞᱟᱹᱭᱮᱫ ᱛᱟᱦᱮᱸᱱᱟ ᱵᱟᱠᱩᱲᱟ ᱨᱮ ᱪᱮᱫ ᱞᱮᱠᱟ ᱠᱟᱛᱮᱫ ᱯᱮ ᱪᱟᱥᱟ ᱟᱹᱞᱤᱧ ᱢᱟ ᱥᱚᱦᱚᱨ ᱵᱟᱡᱟᱨ ᱨᱮ ᱢᱮᱱᱟᱜ ᱞᱤᱧᱟᱹ ᱩᱱᱟᱹᱜ ᱫᱚ ᱵᱟᱞᱤᱧ ᱵᱟᱲᱟᱭᱟ ᱚᱱᱟᱜᱮ ᱪᱟᱥ ᱵᱟᱥ ᱵᱟᱲᱟᱭ ᱥᱟᱱᱟᱭᱮᱫᱞᱤᱧ ᱛᱟᱦᱮᱸᱱᱟ ᱦᱮᱸ ᱵᱟᱲᱟᱭ ᱠᱮᱫᱟ ᱞᱤᱧ ᱦᱳᱭ ᱛᱟᱦᱚᱞᱮ ᱵᱟᱲᱟᱭ ᱠᱮᱫᱟ ᱵᱤᱱ ᱛᱳ